ᱨᱮᱡ ᱫᱚ ᱟᱹᱰᱤ ᱞᱟᱹᱠᱛᱤᱭᱟᱱ ᱫᱩᱨᱤᱵᱽ ᱠᱟᱱᱟ ᱠᱟᱹᱴᱤᱡ ᱟᱨ ᱢᱟᱨᱟᱝ ᱱᱟᱴ ᱴᱟᱭᱤᱴ ᱟᱨ ᱡᱷᱤᱡ ᱨᱮ ᱞᱟᱹᱠᱛᱤᱜᱼᱟ ᱚᱱᱟ ᱫᱚ ᱟᱹᱰᱤ ᱥᱚᱠᱚᱛᱚ ᱢᱮᱬᱦᱮᱫ ᱛᱮᱠᱚ ᱵᱮᱱᱟᱣ ᱟᱠᱟᱫᱟ ᱟᱨ ᱟᱹᱰᱤ ᱥᱚᱞᱦᱮᱛᱮ ᱵᱟᱝ ᱪᱚᱠᱲᱮᱜᱼᱟ ᱟᱨ ᱵᱟᱝ ᱨᱟᱹᱯᱩᱫᱚᱜᱼᱟ